ᱦᱮᱞᱳ ᱦᱮᱸ ᱱᱚᱣᱟ ᱠᱤ ᱵᱟᱸᱠᱩᱲᱟ ᱥᱚᱫᱚᱨ ᱛᱷᱟᱱᱟ ᱠᱟᱱᱟ ᱚ ᱟᱪᱪᱷᱟ ᱤᱧᱟᱹᱜ ᱧᱩᱛᱩᱢ ᱫᱚ ᱠᱟᱱᱟ ᱢᱮᱨᱤᱱᱟ ᱢᱩᱨᱢᱩ ᱤᱧ ᱫᱚ ᱵᱟᱸᱠᱩᱲᱟ ᱵᱤᱥᱥᱚ ᱵᱤᱫᱽᱫᱟᱞᱚᱭ ᱨᱮᱱ ᱤᱥᱴᱩᱰᱮᱱᱴ ᱠᱟᱱᱟᱧ ᱛᱚ ᱤᱧ ᱤᱭᱩᱱᱤᱵᱷᱟᱨᱥᱤᱴᱤ ᱦᱤᱡᱩᱜ ᱚᱠᱛᱚ ᱵᱟᱥ ᱠᱷᱚᱱ ᱵᱮᱜᱽ ᱢᱟᱱᱮ ᱪᱤᱠᱟᱹ ᱞᱮᱠᱟᱛᱮ ᱪᱚᱝ ᱟᱫ ᱠᱟᱫᱟᱧ ᱵᱟᱹᱧ ᱫᱤᱥᱟᱹᱭᱮᱜᱼᱟ ᱢᱟᱱᱮ ᱵᱮᱜᱽ ᱵᱟᱹᱧ ᱧᱟᱢᱮᱜᱼᱟ ᱚᱱᱟ ᱵᱮᱜᱽ ᱚᱱᱟ ᱵᱮᱜᱨᱮ ᱚᱱᱟ ᱵᱮᱜᱽ ᱨᱮᱫᱚ ᱢᱟᱱᱮ ᱰᱳᱠᱳᱢᱮᱱᱴᱥ ᱠᱚ ᱡᱷᱚᱛᱣᱟᱜ ᱥᱟᱱᱟᱢᱟᱜ ᱜᱮ ᱛᱟᱦᱮ ᱠᱟᱱᱟ ᱦᱮᱸ ᱦᱮᱸ ᱦᱳᱭ ᱦᱮᱸ ᱦᱮᱸ ᱦᱮᱸ ᱟᱪᱪᱷᱟ ᱦᱮᱸ ᱟᱪᱪᱷᱟ ᱢᱟᱱᱮ ᱡᱮᱨᱚᱠᱥ ᱠᱚ ᱟᱪᱪᱷᱟ ᱟᱪᱪᱷᱟ ᱱᱤᱭᱟᱹ ᱠᱚᱜᱮ ᱟᱨ ᱰᱟᱭᱨᱤ ᱞᱟᱹᱜᱤᱫ ᱛᱮᱜᱮ ᱟᱨ ᱴᱟᱠᱟ ᱯᱚᱭᱥᱟ ᱠᱟᱹᱣᱰᱤ ᱠᱚ ᱞᱟᱜᱟᱜᱼᱟ ᱟᱪᱪᱷᱟ ᱟᱪᱪᱷᱟ ᱚᱱᱟ ᱫᱚ ᱦᱩᱭᱩᱜ ᱠᱟᱱᱟ ᱵᱟᱸᱠᱩᱲᱟ ᱤᱭᱩᱱᱤᱵᱷᱟᱨᱥᱤᱴᱤ ᱠᱷᱚᱱ ᱨᱩᱣᱟᱹᱲ ᱚᱠᱛᱚ ᱳᱭ ᱛᱤᱱᱴᱟ ᱱᱚᱜᱼᱚ ᱱᱚᱝᱠᱟ ᱵᱟᱡᱟᱜᱼᱟ ᱛᱚ ᱵᱟᱥᱴᱮᱱᱰ ᱚᱱᱰᱮ ᱜᱮ ᱟᱫ ᱠᱟᱱᱟ ᱦᱳᱭ ᱦᱳᱭ ᱤᱧᱟᱹᱜ ᱥᱩᱨ ᱥᱯᱩᱨ ᱨᱮ ᱤᱧᱟᱹᱜ ᱥᱩᱨ ᱥᱩᱯᱩᱨ ᱨᱮᱫᱚ ᱚᱱᱠᱟ ᱢᱚᱛᱚ ᱫᱤᱥᱟᱹ ᱫᱚ ᱵᱟᱝ ᱦᱩᱭᱩᱜ ᱠᱟᱱᱟ ᱛᱟᱸᱦᱮ ᱫᱚ ᱢᱟᱱᱮ ᱵᱟᱥ ᱫᱚ ᱵᱷᱤᱲ ᱧᱚᱜ ᱜᱮ ᱛᱟᱦᱮ ᱠᱟᱱᱟ ᱦᱚᱲ ᱠᱚ ᱛᱟᱦᱮ ᱠᱟᱱ ᱜᱮᱭᱟ ᱛᱟᱦᱮ ᱫᱚ ᱚᱠᱚᱭ ᱠᱚ ᱦᱟᱛᱟᱣ ᱠᱮᱫᱟ ᱵᱟᱹᱧ ᱫᱤᱥᱟᱹ ᱫᱟᱲᱮ ᱟᱠᱚ ᱠᱟᱱᱟ ᱦᱮᱸ ᱦᱮᱸ ᱵᱟᱥ ᱨᱮᱜᱮ ᱡᱚᱠᱷᱚᱱ ᱟᱲᱜᱚᱱ ᱦᱩᱭᱩᱜ ᱠᱟᱱᱟ ᱛᱚᱠᱷᱚᱱ ᱵᱮᱜᱤᱧ ᱯᱟᱸᱡᱟᱭᱮᱜ ᱛᱤᱧᱟ ᱛᱚᱠᱷᱚᱱ ᱵᱟᱹᱧ ᱧᱟᱢ ᱮᱫᱟ ᱮᱢᱱᱤ ᱞᱳᱠᱟᱞ ᱵᱟᱥ ᱚᱡᱟᱦᱟ ᱪᱟᱞᱟᱜᱼᱟ ᱚᱱᱟᱨᱮ ᱦᱮᱸ ᱚᱱᱟ ᱵᱟᱥ ᱫᱚ ᱱᱚᱜᱼᱚᱭ ᱨᱟᱱᱤᱜᱚᱧ ᱪᱟᱞᱟᱜᱼᱟ ᱵᱷᱟᱜᱜᱚ ᱞᱚᱠᱠᱷᱤ ᱧᱩᱛᱩᱢᱟᱱ ᱵᱟᱥ ᱢᱤᱫᱴᱟᱱ ᱚᱱᱟᱴᱟᱜ ᱵᱟᱥᱨᱮ ᱚᱱᱟ ᱫᱚ ᱦᱳᱭ ᱦᱳᱭ ᱟᱪᱪᱷᱟ ᱦᱮᱸ ᱛᱟᱦᱮ ᱠᱟᱱᱟ ᱟᱪᱪᱷᱟ ᱟᱪᱪᱷᱟ ᱦᱮᱸ ᱟᱪᱪᱷᱟ ᱞᱟᱹᱭ ᱤᱫᱟᱹᱧ ᱡᱮ ᱥᱚᱵ ᱫᱤᱱᱜᱮ ᱠᱷᱩᱞᱟᱹᱣ ᱛᱟᱦᱮᱱᱟ ᱛᱚ ᱟᱪᱪᱷᱟ ᱟᱪᱪᱷᱟ ᱟᱪᱪᱷᱟ ᱦᱮᱸ ᱟᱪᱪᱷᱟ ᱴᱷᱤᱠ ᱜᱮᱭᱟ ᱛᱟᱦᱚᱞᱮ ᱱᱚᱣᱟ ᱠᱟᱛᱷᱟᱜᱮ ᱟᱪᱪᱷᱟ ᱢᱟ ᱡᱚᱦᱟᱨᱜᱮ